ᱡᱷᱟᱲᱜᱨᱟᱢ ᱦᱚᱱᱚᱛ ᱨᱮ ᱠᱤᱪᱷᱩ ᱞᱟᱹᱭ ᱥᱚᱫᱚᱨ ᱞᱮᱱᱰᱢᱟᱨᱠ ᱥᱮ ᱥᱟᱸᱜᱷᱟᱨᱤᱭᱟᱹ ᱨᱤᱡᱷᱟᱹᱣ ᱠᱚᱫᱚ ᱡᱷᱟᱲᱜᱨᱟᱢ ᱰᱤᱭᱟᱨ ᱯᱟᱨᱠ ᱥᱤᱞᱫᱟᱹ ᱯᱟᱴᱟᱵᱤᱱᱰᱷᱟᱹ ᱯᱟᱛᱟ ᱫᱟᱹᱫᱷᱭᱟᱹᱯᱟᱛᱟ ᱪᱤᱞᱠᱤᱜᱚᱲ ᱪᱤᱞᱠᱤᱜᱚᱲ ᱨᱮᱫᱚ ᱫᱮᱵᱤ ᱵᱚᱸᱜᱟ ᱢᱮᱱᱟᱭᱟ ᱚᱸᱰᱮ ᱫᱚ ᱟᱭᱢᱟ ᱫᱤᱠᱩ ᱠᱚᱠᱚ ᱵᱟᱯᱞᱟᱜ ᱜᱮᱭᱟ ᱚᱸᱰᱮ ᱫᱚ ᱫᱤᱠᱩ ᱨᱮᱱᱜᱮ ᱵᱚᱸᱜᱟ ᱢᱮᱱᱟᱭᱟ ᱚᱱᱟ ᱠᱷᱟᱹᱛᱤᱨ ᱟᱭᱢᱟ ᱫᱤᱠᱩ ᱠᱚᱜᱮ ᱠᱚ ᱦᱤᱡᱩᱜ ᱜᱮᱭᱟ ᱦᱚᱲ ᱫᱚ ᱠᱚᱢ ᱠᱚ ᱦᱤᱡᱩᱜ ᱜᱮᱭᱟ ᱥᱤᱞᱫᱟᱹ ᱯᱟᱴᱟᱵᱤᱫᱷᱟᱹ ᱫᱚ ᱟᱹᱰᱤ ᱟᱭᱢᱟ ᱥᱟᱺᱜᱤᱧ ᱥᱟᱺᱜᱤᱧ ᱦᱚᱲ ᱠᱚᱠᱚ ᱦᱤᱡᱩᱜᱼᱟ ᱥᱤᱞᱫᱟᱹ ᱯᱟᱴᱟᱵᱤᱰᱷᱟᱹ ᱨᱮᱫᱚ ᱮᱱᱮᱡ ᱥᱮᱨᱮᱧ ᱵᱳᱭ ᱫᱚᱠᱟᱱ ᱠᱚ ᱦᱤᱡᱩᱜ ᱜᱮᱭᱟ ᱜᱮᱸᱫᱟᱜ ᱫᱚᱠᱟᱱ ᱡᱤᱞ ᱵᱷᱟᱹᱡᱤ ᱠᱚ ᱡᱤᱞ ᱯᱤᱴᱷᱟᱹ ᱠᱚ ᱛᱤᱨᱭᱳ ᱵᱟᱱᱟᱢ ᱫᱚᱠᱟᱱ ᱠᱚ ᱟᱭᱢᱟ ᱟᱹᱰᱤᱨᱚᱠᱚᱢ ᱫᱚᱠᱟᱱ ᱦᱤᱡᱩᱜ ᱜᱮᱭᱟ ᱟᱨ ᱫᱩᱫᱭᱟᱹ ᱯᱟᱛᱟ ᱫᱚ ᱚᱱᱠᱟᱜᱮ ᱟᱹᱰᱤ ᱥᱟᱺᱜᱤᱧ ᱥᱟᱺᱜᱤᱧ ᱦᱚᱲ ᱠᱚᱠᱚ ᱦᱤᱡᱩᱜ ᱜᱮᱭᱟ ᱵᱟᱥ ᱛᱮᱠᱚ ᱦᱤᱡᱩᱜ ᱜᱮᱭᱟ ᱥᱮᱛᱟᱜ ᱨᱮᱫᱚ ᱵᱚᱞ ᱠᱷᱮᱞᱟ ᱦᱩᱭᱩᱜ ᱜᱮᱭᱟ ᱟᱹᱭᱩᱵ ᱫᱚ ᱡᱟᱛᱨᱟ ᱦᱩᱭᱩᱜ ᱜᱮᱭᱟ ᱟᱨ ᱡᱷᱟᱲᱜᱨᱟᱢ ᱰᱤᱭᱟᱨ ᱯᱟᱨᱠ ᱨᱮᱫᱚ ᱟᱭᱢᱟ ᱟᱹᱰᱤ ᱠᱤᱪᱷᱩᱜᱮ ᱢᱮᱱᱟᱜ ᱠᱚᱣᱟ ᱦᱟᱹᱛᱤ ᱢᱮᱱᱟᱜ ᱠᱚᱣᱟ ᱛᱟᱹᱨᱩᱵ ᱢᱮᱱᱟᱜ ᱠᱚᱣᱟ ᱵᱟᱱᱟ ᱢᱮᱱᱟᱜ ᱠᱚᱣᱟ ᱛᱟᱭᱟᱱ ᱢᱮᱱᱟᱜ ᱠᱚᱣᱟ ᱟᱭᱢᱟ ᱟᱹᱰᱤ ᱨᱚᱠᱚᱢᱜᱮ ᱢᱮᱱᱟᱜ ᱠᱚᱣᱟ ᱚᱱᱟ ᱠᱚᱜᱮ ᱨᱤᱡᱷᱟᱹᱣ ᱠᱚᱫᱚ ᱠᱚ ᱦᱳᱭᱳᱜ ᱠᱟᱱᱟ